ᱤᱧᱟᱹᱜ ᱯᱟᱭᱥᱟ ᱨᱳᱡᱽᱜᱟᱨᱫᱚ ᱤᱧᱟᱹᱜ ᱢᱤᱫᱴᱮᱱ ᱫᱳᱠᱟᱱ ᱢᱟᱱᱮ ᱫᱳᱠᱟᱱ ᱢᱮᱱᱟᱜᱛᱤᱧᱟ ᱚᱱᱟᱛᱮᱜᱮ ᱯᱟᱭᱥᱟᱫᱚᱧ ᱨᱳᱡᱽᱜᱟᱨᱮᱫᱟ ᱟᱨ ᱚᱲᱟᱜ ᱠᱚᱨᱮᱫᱚ ᱤᱧᱫᱚ ᱵᱟᱹᱧ ᱫᱚᱦᱚᱭᱫᱟ ᱯᱟᱭᱥᱟᱫᱚ ᱠᱟᱨᱚᱱ ᱚᱱᱟ ᱨᱳᱡᱽᱜᱟᱨ ᱠᱟᱛᱮᱫ ᱫᱚ ᱢᱤᱫᱴᱮᱡ ᱵᱮᱝᱠ ᱮᱠᱟᱣᱩᱱᱴᱤᱧ ᱠᱷᱩᱞᱟᱹᱣ ᱟᱠᱟᱫᱟ ᱚᱱᱟᱨᱮᱜᱮ ᱯᱟᱭᱥᱟᱫᱚᱧ ᱫᱚᱦᱚᱭᱮᱫᱟ ᱠᱟᱨᱚᱱ ᱚᱲᱟᱜ ᱠᱚᱨᱮᱫᱚ ᱫᱚᱦᱚᱫᱚ ᱵᱟᱝ ᱜᱟᱱᱚᱜ ᱠᱟᱱᱟ ᱛᱚ ᱚᱱᱟᱛᱮ ᱵᱮᱝᱠᱮᱨᱮᱧ ᱫᱚᱦᱚᱭᱫᱠᱷᱟᱡ ᱫᱚᱦᱚ ᱞᱮᱠᱷᱟᱡᱫᱚ ᱢᱟᱱᱮ ᱥᱩᱵᱤᱛᱟ ᱟᱨ ᱥᱩᱡᱳᱜᱽᱼᱥᱩᱵᱤᱛᱟᱦᱚᱸ ᱛᱮᱦᱮᱱᱟ ᱚᱱᱟᱛᱮ ᱤᱧ ᱱᱤᱛᱚᱝᱫᱚ ᱨᱳᱡᱽᱜᱟᱨ ᱠᱟᱛᱮᱫ ᱫᱚ ᱵᱮᱝ ᱠᱮ ᱨᱮᱜᱮ ᱯᱟᱭᱥᱟᱫᱚᱧ ᱫᱚᱦᱚᱭᱫᱟ ᱤᱧᱫᱚ ᱟᱨ ᱚᱲᱟᱜ ᱠᱚᱨᱮ ᱛᱮᱦᱮᱱ ᱠᱷᱟᱡᱫᱚ ᱟᱭᱢᱟ ᱡᱤᱱᱤᱥᱜᱮ ᱟᱭᱢᱟ ᱨᱚᱠᱚᱢᱛᱮᱜᱮ ᱢᱟᱱᱮ ᱠᱷᱚᱨᱚᱪ ᱦᱩᱭ ᱫᱟᱲᱮᱜᱼᱟ ᱟᱨ ᱠᱷᱚᱨᱚᱪᱚᱜᱼᱟ ᱚᱱᱟᱛᱮ ᱤᱧᱫᱚ ᱚᱲᱟᱜ ᱠᱚᱨᱮᱫᱚ ᱯᱟᱭᱥᱟᱫᱚ ᱵᱟᱹᱧ ᱫᱚᱦᱚᱭᱮᱫᱟ ᱚᱱᱟᱛᱮ ᱵᱮᱝᱠᱮᱨᱮᱜᱮ ᱯᱟᱭᱥᱟᱫᱚ ᱤᱧᱫᱚ ᱡᱚᱛᱚᱧ ᱡᱚᱢᱟᱠᱟᱜ ᱠᱟᱱᱟ ᱟᱨ ᱚᱸᱰᱮ ᱛᱮᱦᱮᱱ ᱠᱷᱟᱡᱫᱚ ᱚᱱᱟ ᱱᱟᱯᱟᱭᱛᱮᱜᱮ ᱛᱮᱦᱮᱱᱟ ᱚᱱᱟᱛᱮ ᱚᱸᱰᱮᱜᱮ ᱤᱧᱦᱚᱸᱧ ᱫᱚᱦᱚᱠᱟᱜ ᱠᱟᱱᱟ ᱟᱨ ᱚᱲᱟᱜ ᱠᱚᱨᱮᱫᱚ ᱠᱷᱚᱨᱪᱟᱫᱚ ᱟᱹᱰᱤᱜᱟᱱᱜᱮ ᱛᱮᱦᱮᱱᱟ ᱚᱱᱟ ᱠᱷᱟᱹᱛᱤᱨ ᱛᱮ ᱤᱧᱫᱚᱧ ᱫᱚᱦᱚᱭᱮᱫᱟ